ᱤᱧ ᱡᱚᱠᱷᱚᱱ ᱤᱛᱩᱱ ᱟᱥᱟᱲᱟ ᱡᱚᱠᱷᱚᱱ ᱤᱧ ᱯᱟᱲᱦᱟᱜ ᱠᱟᱱ ᱛᱟᱦᱮᱸᱱᱟ ᱛᱚᱠᱷᱚᱱ ᱢᱤᱫᱴᱮᱱ ᱚᱱᱚᱲᱦᱮᱸ ᱤᱧ ᱚᱞ ᱞᱮᱫᱟ ᱚᱱᱟ ᱚᱞ ᱨᱮᱱᱟᱜ ᱠᱟᱨᱚᱱ ᱛᱟᱦᱮᱸ ᱠᱟᱱᱟ ᱠᱟᱨᱚᱱ ᱠᱤᱪᱷᱩ ᱫᱤᱱ ᱞᱟᱦᱟ ᱨᱮᱜᱮ ᱚᱱᱩᱥᱴᱷᱟᱱ ᱵᱚᱞᱮ ᱠᱚᱨᱟᱣ ᱦᱩᱭᱩᱜᱼᱟ ᱵᱚᱞᱮ ᱠᱤᱪᱷᱩ ᱫᱤᱱ ᱯᱚᱨ ᱜᱮ ᱢᱤᱫᱴᱮᱱ ᱚᱱᱩᱥᱴᱷᱟᱱ ᱞᱮ ᱠᱚᱨᱟᱣᱟ ᱟᱫᱚ ᱚᱱᱟ ᱞᱟᱦᱟ ᱨᱮᱜᱮ ᱠᱚ ᱰᱤᱠᱞᱟᱨᱮᱫ ᱛᱟᱦᱮᱸᱱᱟ ᱡᱮ ᱢᱤᱫᱴᱤᱱ ᱚᱱᱩᱥᱴᱷᱟᱱ ᱦᱩᱭᱩᱜ ᱛᱳ ᱚᱱᱟ ᱚᱱᱩᱥᱴᱷᱟᱱ ᱞᱟᱹᱜᱤᱫ ᱢᱤᱫᱴᱤᱱ ᱚᱱᱚᱲᱦᱮᱸ ᱤᱧ ᱚᱞ ᱞᱮᱫᱟ ᱛᱳ ᱚᱱᱟ ᱚᱱᱚᱲᱦᱮᱸ ᱡᱚᱠᱷᱚᱱ ᱚᱱᱟ ᱚᱱᱩᱥᱴᱷᱟᱱ ᱡᱚᱠᱷᱚᱱ ᱛᱤᱭᱳᱜ ᱮᱱᱟ ᱛᱳ ᱚᱱᱟ ᱚᱱᱚᱲᱦᱮᱸ ᱡᱚᱠᱷᱚᱱ ᱤᱧ ᱡᱚᱛᱚ ᱦᱚᱲ ᱥᱟᱢᱟᱝ ᱨᱮ ᱛᱷᱚᱲᱟᱧ ᱞᱟᱹᱭ ᱥᱚᱫᱚᱨ ᱠᱮᱫᱟ ᱞᱟᱹᱭ ᱞᱟᱹᱭᱛᱮ ᱡᱚᱛᱚ ᱦᱚᱲ ᱜᱮ ᱛᱤ ᱨᱮ ᱛᱤ ᱨᱮᱱᱟᱝ ᱛᱷᱟᱭᱚ ᱛᱮ ᱥᱟᱨᱦᱟᱣ ᱠᱟᱛᱮ ᱢᱟᱱᱮ ᱟᱹᱰᱤ ᱡᱳᱨ ᱠᱚ ᱤᱭᱟᱹ ᱠᱤᱫᱤᱧᱟ ᱢᱟᱱᱮ ᱥᱟᱨᱦᱟᱣ ᱠᱤᱫᱤᱧᱟ ᱠᱚ ᱚᱱᱟ ᱛᱤ ᱛᱷᱟᱭᱚ ᱛᱮ ᱡᱚᱛᱚ ᱦᱚᱲ ᱜᱮ ᱟᱹᱰᱤ ᱟᱸᱴ ᱠᱚ ᱥᱟᱨᱦᱟᱣ ᱞᱮᱫᱤᱧᱟ ᱛᱳ ᱟᱨ ᱡᱚᱛᱚ ᱦᱚᱲ ᱜᱮ ᱟᱹᱰᱤ ᱟᱸᱴ ᱠᱚ ᱠᱩᱥᱤᱭᱟᱫ ᱛᱟᱦᱮᱸᱱᱟ ᱛᱳ ᱤᱧ ᱛᱚᱠᱷᱚᱱ ᱜᱤᱧ ᱵᱩᱡᱷᱟᱹᱣ ᱠᱮᱫᱟ ᱡᱮ ᱵᱟᱝ ᱛᱟᱦᱚᱞᱮ ᱚᱱᱚᱲᱦᱮᱸ ᱡᱟᱦᱟᱸᱧ ᱚᱞ ᱟᱠᱟᱫᱟ ᱚᱱᱟ ᱫᱚ ᱢᱟᱱᱮ ᱦᱚᱲ ᱠᱚ ᱠᱩᱥᱤ ᱟᱠᱟᱫ ᱜᱮᱭᱟ ᱛᱳ ᱚᱱᱠᱟᱱᱟᱜ ᱥᱳᱢᱳᱭ ᱨᱮ ᱤᱧ ᱢᱤᱫᱴᱟᱱ ᱚᱱᱚᱲᱦᱮᱸᱧ ᱚᱞ ᱞᱮᱫᱟ